ᱤᱧᱟᱹᱜ ᱡᱟᱹᱛᱤ ᱨᱮ ᱫᱷᱚᱨᱚᱢᱤᱭᱟᱹ ᱵᱟᱭᱟᱨ ᱢᱮᱱ ᱛᱮᱫᱚ ᱟᱹᱰᱤ ᱜᱟᱱ ᱜᱮ ᱢᱮᱱᱟᱜ ᱟᱠᱟᱫᱟ ᱠᱚᱣᱟ ᱩᱱᱠᱩᱣᱟᱜ ᱮᱱᱮᱢ ᱦᱚᱸ ᱤᱧᱟᱹᱜ ᱡᱤᱭᱚᱱ ᱨᱮ ᱟᱹᱰᱤ ᱛᱮᱫ ᱜᱮ ᱢᱮᱱᱟᱜ ᱟᱠᱟᱫᱟ ᱥᱟᱱᱛᱷᱟᱲ ᱡᱟᱹᱛᱤ ᱨᱮᱭᱟᱜ ᱞᱟᱭ ᱞᱟᱠᱪᱟᱨ ᱟᱹᱨᱤ ᱪᱟᱹᱞᱤ ᱫᱷᱚᱨᱚᱢ ᱠᱚᱨᱚᱢ ᱠᱷᱚᱱ ᱮᱦᱚᱵ ᱠᱟᱛᱮ ᱥᱟᱱᱛᱟᱲᱤ ᱯᱟᱹᱨᱥᱤ ᱩᱛᱱᱟᱹᱣ ᱵᱟᱵᱟᱛ ᱛᱮᱦᱚᱸ ᱩᱱᱠᱩᱣᱟᱜ ᱮᱱᱮᱢ ᱫᱚ ᱟᱹᱰᱤ ᱛᱮᱫ ᱜᱮ ᱛᱟᱦᱮᱸᱭᱟᱠᱟᱱᱟ ᱩᱱᱠᱩ ᱤᱧᱟᱹᱜ ᱜᱷᱟᱨᱚᱸᱡᱽ ᱨᱮ ᱡᱟᱦᱟᱱ ᱯᱚᱨᱟᱢᱮᱥ ᱥᱮ ᱡᱟᱦᱟᱱᱟᱜ ᱚᱱᱠᱟᱱ ᱵᱟᱝ ᱠᱚ ᱠᱟᱹᱢᱤᱭᱟᱠᱟᱫᱟ ᱡᱟᱦᱟᱸ ᱛᱮᱫᱚ ᱤᱧᱟᱹᱜ ᱡᱤᱭᱚᱱ ᱨᱮ ᱟᱡᱷᱟᱸᱴ ᱮ ᱥᱤᱨᱡᱟᱹᱣ ᱫᱟᱲᱮᱭᱠᱟᱜᱼᱟ